ᱰᱨᱤᱞ ᱢᱮᱥᱤᱱ ᱨᱮᱭᱟᱜ ᱵᱮᱣᱦᱟᱨ ᱞᱟᱹᱜᱤᱫ ᱠᱟᱨᱮᱱᱴ ᱞᱟᱹᱠᱛᱤᱭᱟ ᱡᱟᱦᱟᱸ ᱠᱷᱟᱹᱛᱤᱨ ᱠᱟᱨᱮᱱᱴ ᱨᱮᱭᱟᱜ ᱥᱚᱠ ᱥᱟᱨᱟ ᱵᱮᱲᱟ ᱵᱚᱛᱚᱨ ᱛᱟᱦᱮᱱᱟ ᱰᱨᱤᱞ ᱵᱮᱣᱦᱟᱨᱤᱡ ᱟᱜ ᱡᱮᱞᱮᱧ ᱩᱵ ᱡᱷᱟᱹᱝᱜᱩᱞ ᱟᱸᱝᱜᱨᱚᱵᱽ ᱮᱢᱟᱱ ᱦᱚᱨᱚᱜ ᱛᱟᱦᱮᱸ ᱞᱮᱱᱠᱷᱟᱱ ᱢᱮᱥᱤᱱᱨᱮ ᱞᱟᱴᱷᱟᱜ ᱛᱮ ᱨᱟᱪᱟᱜᱚᱜᱼᱟ ᱰᱨᱤᱞ ᱢᱮᱥᱤᱱ ᱟᱹᱪᱩᱨᱚᱜ ᱚᱠᱛᱮ ᱛᱤᱛᱮ ᱡᱚᱴᱮᱫ ᱞᱮᱠᱷᱟᱱ ᱠᱟᱹᱴᱩᱵ ᱠᱩᱴᱨᱟᱹᱜᱼᱟ ᱛᱤ ᱵᱷᱩᱜᱟᱹᱜᱼᱟ ᱟᱨ ᱵᱟᱝ ᱜᱟᱥᱟᱣ ᱞᱚᱞᱚᱛᱮ ᱨᱟᱯᱟᱜ ᱦᱚᱸ ᱨᱟᱯᱟᱜᱚᱜᱼᱟ ᱥᱟᱶᱛᱮ ᱥᱟᱰᱮ ᱥᱤᱨᱡᱟᱹᱣᱚᱜ ᱛᱮ ᱟᱲᱮᱯᱟᱥᱮ ᱨᱮᱱ ᱦᱚᱲ ᱟᱜ ᱢᱚᱱᱨᱮ ᱵᱮᱡᱟᱨ ᱨᱮᱭᱟᱜ ᱪᱷᱟᱯ ᱦᱚᱸ ᱧᱮᱞᱚᱜᱼᱟ